ᱵᱷᱚᱜᱚᱛ ᱫᱚ ᱠᱟᱛᱷᱟᱧ ᱟᱸᱡᱚᱢ ᱠᱟᱫᱟ ᱤᱧ ᱫᱚ ᱧᱮᱞ ᱦᱚᱸ ᱫᱚ ᱠᱟᱹᱴᱤᱧ ᱵᱟᱹᱧ ᱧᱮᱞᱠᱟᱫᱟ ᱧᱮᱞ ᱞᱮᱫᱮᱭᱟ ᱛᱳ ᱯᱷᱳᱴᱳ ᱛᱮᱫ ᱤᱧ ᱧᱮᱞ ᱞᱮᱫ ᱛᱟᱭᱟ ᱮᱠᱵᱟᱨᱮ ᱢᱳᱴᱟᱭ ᱛᱟᱦᱮᱸ ᱠᱟᱱᱟ ᱮᱠᱵᱟᱨᱮ ᱩᱥᱩᱞᱮ ᱛᱟᱦᱮᱸ ᱠᱟᱱᱟ ᱮᱠᱵᱟᱨᱮ ᱢᱳᱴᱟᱥᱳᱴᱟ ᱮᱠᱵᱟᱨᱮ ᱯᱩᱨᱟᱹ ᱫᱚᱲᱦᱚᱭ ᱛᱟᱦᱮᱸ ᱠᱟᱱᱟ ᱡᱮ ᱩᱱᱤᱜᱮ ᱩᱱᱤ ᱱᱚᱣᱟ ᱵᱷᱚᱜᱚᱛ ᱜᱮ ᱱᱚᱣᱟ ᱠᱚᱨᱮᱫᱚ ᱯᱩᱨᱟᱹ ᱢᱟᱱᱮ ᱠᱟᱛᱷᱟᱧ ᱟᱸᱡᱚᱢ ᱟᱠᱟᱫᱟ ᱱᱚᱣᱟ ᱠᱚᱨᱮ ᱟᱹᱪᱩᱨᱚᱜ ᱠᱟᱱ ᱛᱟᱦᱮᱱᱟᱭ ᱟᱵᱚ ᱥᱟᱶᱛᱟ ᱨᱮᱱ ᱤᱭᱟᱹᱠᱚ ᱞᱟᱹᱜᱤᱫ ᱛᱮ ᱢᱟᱱᱮ ᱦᱚᱲᱠᱚ ᱞᱟᱹᱜᱤᱫ ᱛᱮ ᱜᱚᱲᱚᱥᱚᱯᱚᱦᱚᱫ ᱢᱟᱱᱮ ᱩᱱᱤ ᱫᱤᱠᱩ ᱥᱮᱝᱜᱮ ᱦᱚᱸ ᱠᱟᱹᱴᱤᱡ ᱮ ᱢᱟᱱᱮ ᱫᱤᱠᱩ ᱥᱚᱝᱜᱮ ᱞᱟᱹᱲᱦᱟᱹᱭ ᱞᱟᱹᱜᱤᱫ ᱮ ᱦᱚᱦᱚ ᱵᱟᱲᱟᱭᱮᱫ ᱛᱟᱦᱮᱸᱫ ᱥᱟᱶᱛᱟ ᱥᱟᱱᱛᱟᱲ ᱥᱚᱢᱟᱡᱽ ᱨᱮᱱ ᱦᱚᱲ ᱠᱚᱭ ᱦᱚᱦᱚᱣᱟᱠᱚ ᱠᱟᱱ ᱛᱟᱦᱮᱸᱫ ᱡᱮ ᱚᱱᱟ ᱦᱚᱛᱮᱫ ᱛᱮ ᱩᱱᱤ ᱫᱚ ᱛᱤᱱᱟᱹᱜ ᱥᱟᱞ ᱨᱮᱪᱚᱝ ᱠᱚ ᱪᱮᱫ ᱞᱮᱠᱟ ᱠᱟᱛᱮᱫ ᱪᱚᱠᱚ ᱜᱚᱡ ᱠᱮᱫᱮᱭᱟ ᱚᱱᱟᱫᱚ ᱵᱟᱹᱧ ᱢᱮᱱ ᱫᱟᱲᱮᱭᱟᱜᱼᱟ ᱛᱚᱵᱮ ᱟᱸᱡᱚᱢ ᱠᱟᱹᱫᱟᱹᱧ ᱩᱱᱤᱭᱟᱜ ᱵᱤᱨᱟᱴ ᱢᱳᱴᱟᱥᱳᱴᱟ ᱦᱚᱲᱮ ᱛᱟᱦᱮᱸ ᱠᱟᱱᱟ ᱠᱷᱩᱵᱽ ᱵᱷᱟᱹᱜᱤ ᱦᱚᱲᱮ ᱛᱟᱦᱮᱸ ᱠᱟᱱᱟ ᱟᱵᱚ ᱥᱟᱱᱛᱟᱲ ᱥᱚᱢᱟᱡᱽ ᱨᱮᱱ ᱥᱟᱱᱛᱟᱲ ᱞᱤᱰᱟᱨ ᱠᱷᱩᱵᱮᱭ ᱡᱩᱞᱩᱢ ᱞᱮᱫᱟ ᱠᱤᱱᱛᱩ ᱟᱵᱚ ᱥᱤᱠᱷ ᱠᱟᱛᱮᱫ ᱵᱟᱵᱚᱱ ᱜᱚᱲᱚᱥᱚᱯᱚᱦᱚᱫ ᱫᱟᱲᱮᱭᱟᱫᱮᱭᱟ ᱩᱱᱥᱚᱢᱚᱭ ᱫᱚ ᱱᱚᱣᱟ ᱜᱮᱭᱟ ᱵᱩᱫᱽᱫᱷᱤ ᱢᱟ ᱦᱚᱭᱛᱳ ᱵᱟᱝᱵᱚᱱ ᱛᱟᱦᱮᱸ ᱠᱟᱱᱟ ᱩᱱ ᱡᱚᱠᱷᱚᱱ ᱫᱚ ᱰᱷᱮᱨ ᱜᱮ ᱟᱵᱚ ᱥᱟᱱᱛᱟᱲ ᱦᱚᱲ ᱮᱛᱟᱝ ᱵᱚᱱ ᱛᱟᱦᱮᱸ ᱠᱟᱱ ᱠᱟᱹᱦᱤᱛᱮ ᱱᱚᱣᱟ ᱫᱚ ᱩᱱᱤ ᱫᱚ ᱜᱚᱡ ᱠᱮᱫᱮᱭᱟᱠᱚ ᱚᱱᱟᱫᱚ ᱛᱤᱱᱟᱹᱜ ᱥᱟᱞᱨᱮ ᱚᱱᱟᱫᱚ ᱵᱟᱹᱧ ᱢᱮᱱ ᱦᱚᱪᱚ ᱫᱟᱲᱮᱭᱟᱜᱼᱟ ᱛᱚᱵᱮ ᱱᱚᱣᱟ ᱫᱩᱧ ᱟᱸᱡᱚᱢ ᱠᱟᱫᱟ ᱡᱮ ᱩᱱᱤ ᱟᱵᱚ ᱥᱟᱶᱛᱟ ᱞᱟᱹᱜᱤᱫ ᱵᱩᱦᱩᱛᱮ ᱢᱟᱱᱮ ᱫᱤᱠᱩ ᱥᱚᱝᱜᱮ ᱞᱟᱹᱲᱦᱟᱹᱭ ᱠᱟᱱᱟᱭ ᱚᱱᱟᱜᱮ